ᱦᱮᱞᱳ ᱦᱮᱸ ᱚᱸᱻ ᱪᱮᱫ ᱮᱢ ᱞᱟᱹᱭᱫᱟ ᱦᱮᱸ ᱢᱮᱱᱟᱜ ᱜᱮᱭᱟ ᱵᱚᱦᱩᱛ ᱠᱤᱪᱷᱩ ᱡᱮᱢᱚᱱ ᱢᱮᱱᱟᱜᱼᱟ ᱵᱩᱨᱩ ᱢᱮᱱᱟᱜᱼᱟ ᱢᱚᱭᱩᱨ ᱯᱟᱦᱟᱲ ᱠᱟᱹᱞᱤ ᱯᱟᱦᱟᱲ ᱤᱱᱟᱹ ᱠᱚ ᱢᱮᱱᱟᱜᱼᱟ ᱟᱨ ᱵᱟᱸᱫᱽ ᱠᱚᱦᱚᱸ ᱢᱮᱱᱟᱜᱼᱟ ᱡᱮᱢᱚᱱ ᱰᱮᱢ ᱚᱸᱰᱮ ᱠᱷᱚᱭᱟᱨᱟ ᱵᱮᱲᱟ ᱢᱩᱨᱜᱩᱢᱟ ᱰᱮᱢ ᱟᱨ ᱦᱮᱫᱳᱞ ᱰᱮᱢ ᱡᱟᱦᱟᱸ ᱠᱚ ᱢᱮᱛᱟᱜ ᱠᱟᱱ ᱟᱨ ᱡᱷᱚᱨᱱᱟ ᱠᱚ ᱢᱮᱱᱟᱜᱼᱟ

ᱚᱸᱻ ᱦᱮᱸ ᱥᱟᱱᱛᱟᱲ ᱦᱚᱲ ᱛᱤᱱ ᱥᱚᱢᱚᱭ ᱠᱚ ᱡᱟᱣᱨᱟᱜᱼᱟ ᱦᱮᱸ ᱦᱮᱸ ᱚᱱᱟ ᱫᱚ ᱚᱱᱟ ᱟᱡᱚᱫᱤᱭᱟᱹ ᱵᱩᱨᱩ ᱥᱮᱸᱫᱽᱨᱟ ᱨᱮ ᱟᱹᱰᱤ ᱥᱟᱺᱜᱤᱧ ᱥᱟᱺᱜᱤᱧ ᱠᱚᱨᱮᱱ ᱥᱟᱱᱛᱟᱲ ᱠᱚ ᱦᱤᱡᱩᱜᱼᱟ ᱠᱚ ᱵᱩᱨᱩ ᱥᱮᱸᱫᱽᱨᱟ ᱨᱮ ᱩᱱ ᱥᱚᱢᱚᱭ ᱠᱚ ᱧᱟᱯᱟᱢᱚᱜᱼᱟ ᱦᱮᱸ ᱦᱮᱸ ᱯᱟᱧᱪᱮᱛ ᱚᱱᱟ ᱩᱱ ᱥᱚᱢᱚᱭ ᱚᱱᱟ ᱫᱚ ᱰᱤᱥᱮᱢᱵᱚᱨ ᱨᱮ ᱦᱮᱸ ᱰᱤᱥᱮᱢᱵᱚᱨ ᱡᱟᱱᱩᱣᱟᱨᱤ ᱤᱱᱟᱹ ᱥᱚᱢᱚᱭ ᱤᱱᱟᱹ ᱥᱚᱢᱚᱭ ᱦᱚᱲ ᱠᱚ ᱡᱟᱣᱨᱟᱜᱼᱟ ᱟᱨ ᱦᱮᱸ ᱦᱮᱸ ᱵᱷᱟᱜᱮ ᱜᱮ ᱢᱮᱱᱟᱜᱼᱟ ᱦᱮᱸ ᱧᱮᱞᱚᱜ ᱞᱮᱠᱟᱱ ᱤᱭᱟᱹ ᱠᱟᱱ ᱜᱮᱭᱟ ᱚᱱᱟᱛᱮ ᱩᱱ ᱥᱚᱢᱚᱭ ᱚᱸᱰᱮ ᱫᱚ ᱵᱮᱥᱤ ᱦᱚᱲ ᱠᱚ ᱦᱤᱡᱩᱜᱼᱟ ᱚᱸᱻ ᱦᱮᱸ ᱦᱮᱸ ᱦᱮᱸ ᱚᱱᱟ ᱫᱚ ᱚᱱᱟ ᱫᱚ ᱪᱟᱹᱛ ᱨᱮᱱᱟᱜ ᱵᱟᱨᱚ ᱛᱮᱨᱚ ᱦᱮᱸ ᱩᱱ ᱥᱚᱢᱚᱭ ᱱᱚᱜᱼᱚᱭ ᱥᱮᱪᱮᱨᱚᱜ ᱠᱟᱱ ᱦᱟᱸᱜ ᱥᱮᱴᱮᱨ ᱦᱤᱡᱩᱜ ᱠᱟᱱᱟ ᱦᱟᱸᱜ

ᱦᱮᱸ ᱦᱮᱸ ᱦᱮᱸ ᱦᱮᱸᱛᱚ ᱦᱤᱡᱩᱜᱼᱟ ᱯᱮ ᱜᱚᱴᱟᱭ ᱜᱮ ᱱᱚᱣᱟ ᱠᱚᱨᱮᱱ ᱫᱚ ᱢᱟᱱᱮ ᱫᱚᱨᱥᱚᱱᱤᱭᱚ ᱞᱮᱠᱟᱱ ᱡᱤᱱᱤᱥ ᱜᱮ ᱢᱮᱱᱟᱜᱼᱟ ᱦᱮᱸ ᱛᱚ ᱦᱮᱸ